ᱟᱞᱮ ᱟᱛᱳ ᱥᱩᱨ ᱨᱮ ᱢᱤᱫᱴᱟᱝ ᱟᱛᱳ ᱢᱮᱱᱟᱜᱼᱟ ᱡᱟᱦᱟᱸ ᱫᱚ ᱟᱹᱣᱲᱟᱹᱛᱟᱲᱟ ᱟᱛᱳ ᱞᱮ ᱢᱮᱱᱼᱟ ᱟᱨ ᱚᱸᱰᱮ ᱫᱚ ᱟᱞᱮ ᱨᱮᱱ ᱜᱟᱶᱛᱟ ᱢᱮᱱᱟᱜ ᱠᱚᱣᱟ ᱟᱨ ᱩᱱᱠᱩ ᱥᱟᱞᱟᱜ ᱟᱞᱮ ᱫᱚ ᱜᱟᱶᱛᱟ ᱢᱮᱱᱟᱜ ᱞᱮᱭᱟ ᱡᱟᱦᱟᱸ ᱠᱤ ᱥᱩᱨᱼᱥᱩᱯᱩᱨ ᱨᱮ ᱟᱛᱳ ᱢᱮᱱᱟᱜᱼᱟ ᱟᱨ ᱟᱞᱮ ᱫᱚ ᱢᱤᱫ ᱨᱮᱜᱮᱞᱮ ᱮᱱᱮᱡ ᱥᱮᱨᱮᱧᱟ ᱟᱨ ᱡᱟᱦᱟᱸ ᱠᱚᱨᱮ ᱮᱱᱮᱡ ᱥᱮᱨᱮᱧ ᱠᱚ ᱦᱚᱦᱚ ᱟᱞᱮᱭᱟ ᱟᱞᱮ ᱫᱚ ᱩᱱᱠᱩ ᱥᱟᱞᱟᱜ ᱮᱱᱮᱡ ᱥᱮᱨᱮᱧ ᱞᱮ ᱪᱟᱞᱟᱜᱼᱟ ᱡᱟᱦᱟᱸ ᱠᱤ ᱯᱟᱛᱟ ᱠᱚᱨᱮ ᱞᱟᱜᱽᱲᱮ ᱮᱱᱮᱡ ᱠᱚᱠᱚ ᱦᱚᱦᱚ ᱞᱮᱭᱟ ᱟᱞᱮ ᱫᱚ ᱚᱸᱰᱮ ᱩᱱᱠᱩ ᱥᱟᱞᱟᱜ ᱜᱟᱶᱛᱟ ᱠᱟᱛᱮ ᱜᱤᱰᱤ ᱠᱟᱛᱮ ᱞᱮ ᱪᱟᱞᱟᱜᱼᱟ ᱟᱨ ᱟᱞᱮ ᱫᱚ ᱚᱸᱰᱮ ᱞᱟᱜᱽᱬᱮ ᱞᱮ ᱮᱱᱮᱡᱼᱟ ᱟᱨᱚ ᱚᱱᱠᱟᱜᱮ ᱡᱟᱦᱟᱸ ᱠᱚᱨᱮ ᱯᱨᱚᱜᱨᱟᱢ ᱦᱩᱭᱩᱜᱼᱟ ᱟᱞᱮ ᱫᱚ ᱚᱸᱰᱮᱞᱮ ᱚᱸᱰᱮᱞᱮ ᱪᱟᱞᱟᱜᱼᱟ ᱩᱱᱠᱩ ᱜᱟᱶᱛᱟ ᱠᱚ ᱥᱟᱞᱟᱜ ᱟᱨ ᱟᱞᱮᱫᱚ ᱫᱚᱢᱮᱞᱮ ᱮᱱᱮᱡ ᱥᱮᱨᱮᱧᱟ ᱟᱨ ᱩᱱᱠᱩ ᱦᱚᱸ ᱟᱞᱮ ᱴᱷᱮᱱ ᱠᱚ ᱦᱤᱡᱩᱜᱼᱟ ᱟᱨᱞᱮ ᱮᱱᱮᱡ ᱥᱮᱨᱮᱧᱟ ᱟᱞᱮ ᱦᱚᱸ ᱩᱱᱠᱩ ᱴᱷᱮᱱ ᱞᱮ ᱪᱟᱞᱟᱜᱼᱟ ᱟᱨᱞᱮ ᱮᱱᱮᱡ ᱥᱮᱨᱮᱧᱟ